ᱟᱞᱮ ᱚᱲᱟᱜ ᱨᱮ ᱟᱞᱮ ᱟᱥᱮᱯᱟᱥᱮ ᱨᱮ ᱟᱹᱰᱤ ᱟᱭᱢᱟ ᱫᱟᱨᱮ ᱠᱚ ᱢᱮᱱᱟᱜᱼᱟ ᱫᱟᱨᱮ ᱨᱮᱱᱟᱜ ᱜᱟᱪᱷᱼᱯᱟᱞᱟ ᱢᱮᱱᱟᱜᱼᱟ ᱠᱤᱱᱛᱩ ᱟᱞᱮᱭᱟᱜ ᱫᱚ ᱵᱟᱹᱱᱩᱜᱼᱟ ᱠᱤᱱᱛᱩ ᱟᱞᱮ ᱫᱚᱞᱮ ᱢᱮᱱᱮᱫᱟ ᱡᱮ ᱱᱟᱯᱟᱭ ᱚᱲᱟᱜ ᱦᱩᱭᱞᱮᱱ ᱠᱷᱟᱡ ᱡᱮ ᱟᱨᱦᱚᱸ ᱦᱚᱲ ᱵᱮᱱᱟᱣ ᱫᱟᱨᱮ ᱟᱨᱦᱚᱸ ᱚᱱᱠᱟ ᱟᱞᱮᱭᱟ ᱢᱟᱱᱮ ᱪᱮᱥᱴᱟ ᱦᱩᱭ ᱠᱚᱜᱼᱟ ᱡᱮ ᱯᱮᱲᱟ ᱠᱚ ᱛᱟᱦᱮᱱ ᱨᱮᱭᱟᱜ ᱠᱤᱢᱵᱟ ᱵᱟᱯᱞᱟ ᱮᱢᱟᱱ ᱦᱩᱭ ᱨᱮᱭᱟᱜ ᱛᱟᱦᱮᱸ ᱞᱮᱱᱠᱷᱟᱡ ᱚᱲᱟᱜ ᱠᱚ ᱞᱟᱹᱴᱩ ᱛᱟᱦᱮᱸ ᱞᱮᱱᱠᱷᱟᱡ ᱠᱤᱢᱵᱟ ᱥᱚᱨᱠᱟᱨ ᱠᱷᱚᱡ ᱡᱟᱦᱟᱱᱟᱜ ᱧᱟᱢᱞᱮᱱ ᱠᱷᱟᱡ ᱫᱚᱞᱟᱱ ᱚᱲᱟᱜ ᱠᱚᱞᱮ ᱵᱮᱱᱟᱣ ᱠᱮᱭᱟ ᱩᱱᱟᱹᱜ ᱜᱟᱱ ᱢᱟᱱᱮ ᱟᱥ ᱛᱟᱦᱮᱸ ᱛᱟᱦᱮᱱ ᱠᱟᱱᱟ ᱠᱤᱱᱛᱩ ᱱᱚᱣᱟ ᱠᱚ ᱟᱞᱮ ᱵᱟᱞᱮ ᱧᱟᱢ ᱫᱟᱲᱮᱭᱟᱜ ᱟᱨ ᱟᱨ ᱠᱟᱹᱢᱤ ᱠᱚᱨᱮᱱᱟᱜ ᱦᱚᱸ ᱱᱚᱝᱠᱟ ᱞᱮ ᱧᱟᱢ ᱞᱮᱠᱷᱟᱡ ᱥᱚᱨᱠᱟᱨ ᱛᱷᱮᱠᱮ ᱛᱟᱦᱚᱞᱮ ᱫᱚ ᱱᱟᱯᱟᱭ ᱞᱮ ᱛᱟᱦᱮᱸ ᱠᱚᱜᱼᱟ ᱡᱚᱢᱠᱚ ᱧᱩ ᱠᱚ ᱥᱮ ᱡᱟᱦᱟᱱᱟᱜ ᱜᱮ ᱟᱹᱰᱤ ᱱᱟᱯᱟᱭ ᱦᱤᱨᱞᱟᱹ ᱞᱮ ᱛᱟᱦᱮᱸ ᱠᱚᱜᱼᱟ ᱠᱤᱱᱛᱩ ᱟᱞᱮ ᱫᱚ ᱱᱚᱝᱠᱟ ᱱᱤᱛᱳᱜ ᱪᱮᱫᱦᱚᱸ ᱵᱟᱹᱱᱩᱜ ᱠᱷᱟᱹᱛᱤᱨ ᱛᱮ ᱱᱤᱛᱳᱜ ᱡᱚᱛᱚ ᱜᱮ ᱚᱥᱩᱵᱤᱫᱷᱟ ᱢᱮᱱᱟᱜ ᱟᱱᱟᱜ ᱚᱲᱟᱜ ᱠᱚᱨᱮᱱᱟᱜ ᱫᱩᱭᱟᱹᱨ ᱠᱚᱨᱮᱱᱟᱜ ᱡᱩᱢᱤᱼᱡᱟᱭᱜᱟ ᱠᱚᱨᱮᱱᱟᱜ ᱱᱤᱛᱳᱜ ᱡᱚᱛᱚᱜᱮ ᱚᱥᱩᱵᱤᱫᱷᱟ ᱨᱮᱭᱟᱜ ᱢᱮᱱᱟᱜᱼᱟ ᱱᱤᱛᱳᱜ ᱱᱤᱛᱳᱜ ᱚᱱᱟ ᱨᱮᱭᱟᱜ ᱪᱮᱥᱴᱟ ᱦᱩᱭᱩᱜ ᱠᱟᱱᱟ ᱮᱱᱨᱮᱦᱚᱸ ᱵᱟᱞᱮ ᱪᱮᱥᱴᱟ ᱫᱟᱲᱮᱭᱟᱜ ᱠᱟᱱᱟ ᱠᱤᱱᱛᱩ ᱪᱮᱠᱟᱭᱟᱢ ᱱᱤᱡᱮᱨᱟᱜ ᱠᱷᱚᱢᱚᱛᱟ ᱥᱚᱠᱛᱤ ᱵᱟᱹᱱᱩᱜᱼᱟ ᱚᱱᱟ ᱞᱟᱹᱜᱤᱫ ᱛᱮ ᱪᱮᱫ ᱦᱚᱸ ᱵᱟᱝ ᱦᱩᱭᱩᱜᱚᱜ ᱠᱟᱱᱟ ᱱᱤᱛᱳᱜ ᱱᱚᱣᱟ ᱠᱷᱚᱢᱚᱛᱟ ᱦᱩᱭᱩᱜ ᱞᱟᱹᱜᱤᱫ ᱛᱮ ᱚᱱᱟ ᱟᱞᱮ ᱟᱰᱮᱯᱟᱥᱮ ᱨᱮᱱ ᱦᱚᱲ ᱨᱮᱭᱟᱜ ᱥᱮ ᱢᱟᱺᱡᱷᱤ ᱯᱟᱨᱟᱱᱤᱠ ᱚᱱᱮᱠ ᱡᱩᱠᱛᱤ ᱵᱩᱫᱽᱫᱷᱤ ᱠᱟᱛᱮᱫ ᱞᱮ ᱪᱟᱞᱟᱜ ᱠᱟᱱᱟ ᱟᱨ ᱛᱟᱹᱭᱢᱟ ᱦᱩᱭᱞᱮᱱ ᱠᱷᱟᱡ ᱱᱟᱯᱟᱭ ᱜᱮ ᱦᱩᱭᱩᱜᱚᱜᱼᱟ ᱚᱱᱟᱜᱮ ᱟᱹᱰᱤ ᱪᱮᱥᱴᱟ ᱨᱮᱞᱮ ᱢᱮᱱᱮᱫᱟ ᱟᱨ